ᱤᱧ ᱡᱤᱵᱤᱠᱟ ᱞᱟᱹᱜᱤᱫ ᱥᱮ ᱡᱤᱵᱤᱠᱟ ᱞᱮᱠᱟᱛᱮ ᱚᱞ ᱯᱟᱲᱦᱟᱜ ᱥᱤᱠᱷᱱᱟᱹᱛ ᱠᱟᱛᱮᱫ ᱪᱟᱹᱠᱨᱤᱧ ᱜᱚᱴᱟ ᱞᱮᱫᱟ ᱪᱟᱹᱠᱨᱤᱧ ᱧᱟᱢ ᱞᱮᱫᱟ ᱢᱮᱱᱛᱮ ᱠᱤᱱᱛᱩ ᱩᱱ ᱡᱚᱠᱷᱮᱡ ᱮᱢᱚᱱ ᱢᱤᱫᱴᱟᱝ ᱥᱚᱢᱚᱭ ᱥᱮᱴᱮᱨᱮᱱᱟ ᱛᱚᱠᱷᱚᱱ ᱫᱚ ᱥᱚᱨᱠᱟᱨ ᱠᱳᱱᱳ ᱢᱚᱛᱮ ᱪᱟᱹᱠᱨᱤ ᱵᱟᱠᱨᱤ ᱨᱮᱭᱟᱜ ᱵᱮᱵᱚᱥᱛᱷᱟ ᱵᱟᱝ ᱛᱟᱦᱮᱫ ᱩᱱ ᱫᱚ ᱡᱟᱸᱦᱟᱱᱟᱜ ᱫᱚ ᱪᱤᱠᱟᱹᱭ ᱜᱮ ᱦᱳᱭᱳᱜᱼᱟ ᱟᱫᱚ ᱟᱭᱳ ᱵᱟᱵᱟ ᱡᱚᱠᱷᱚᱱ ᱩᱢᱮᱹᱨ ᱦᱳᱭ ᱮᱱ ᱛᱟᱠᱤᱱᱟ ᱞᱟᱦᱟᱛᱮ ᱞᱮᱠᱟ ᱟᱨ ᱡᱮᱠᱷᱚᱱ ᱵᱟᱹᱠᱤᱱ ᱠᱷᱟᱴᱟᱣ ᱫᱟᱲᱮᱹ ᱥᱮ ᱵᱟᱹᱠᱤᱱ ᱠᱟᱹᱢᱤ ᱫᱟᱲᱮᱹᱭᱟᱜ ᱠᱟᱱᱟ ᱩᱱ ᱥᱚᱢᱚᱭ ᱚᱲᱟᱜ ᱨᱮ ᱡᱮᱠᱷᱚᱱ ᱚᱵᱷᱟᱵᱽ ᱚᱱᱴᱚᱱ ᱴᱟᱱ ᱯᱟᱲᱟᱣ ᱱᱟ ᱛᱚᱠᱷᱚᱱ ᱵᱟᱹᱭ ᱵᱟᱹᱭ ᱛᱮ ᱩᱱᱠᱤᱱ ᱥᱟᱶ ᱠᱟᱹᱢᱤ ᱜᱚᱲᱚ ᱜᱚᱲᱚ ᱞᱮᱠᱟᱛᱮᱢ ᱵᱟᱹᱭ ᱵᱟᱹᱭ ᱛᱮᱢ ᱩᱱ ᱫᱚ ᱪᱟᱥ ᱟᱵᱟᱫᱽ ᱨᱮᱜᱮᱧ ᱩᱪᱟᱹᱲ ᱮᱱᱟ ᱪᱮᱫᱟᱜ ᱥᱮ ᱡᱚᱢ ᱠᱟᱛᱮᱫ ᱛᱚ ᱵᱟᱧᱪᱟᱣ ᱜᱟᱱᱚᱜᱼᱟ